ᱟᱵᱚ ᱪᱮᱬᱮ ᱪᱤᱯᱨᱩᱫ ᱟᱹᱰᱤ ᱨᱚᱠᱚᱢ ᱛᱮᱵᱚᱱ ᱧᱮᱞ ᱠᱚᱣᱟ ᱫᱟᱱᱟᱜ ᱠᱷᱚᱱ ᱧᱩᱛ ᱠᱷᱚᱱ ᱧᱩᱛ ᱤᱭᱟᱹ ᱠᱚᱨᱮ ᱠᱷᱚᱱ ᱦᱚᱸ ᱢᱟᱨᱥᱟᱞ ᱟᱛᱮ ᱦᱚᱸ ᱱᱩᱠᱩ ᱦᱚᱸ ᱟᱹᱰᱤ ᱨᱚᱠᱚᱢ ᱪᱮᱬᱮ ᱢᱮᱱᱟᱜ ᱟᱠᱟᱜ ᱠᱚᱣᱟ ᱡᱟᱦᱟᱸᱭ ᱫᱚ ᱧᱤᱫᱟᱹ ᱦᱚᱸ ᱠᱚ ᱫᱟᱬᱟᱱᱟ ᱚᱱᱠᱟ ᱞᱮᱠᱟᱛᱮ ᱟᱵᱚ ᱢᱟᱹᱱᱢᱤ ᱜᱷᱟᱨᱚᱸᱡᱽ ᱥᱟᱞᱟᱜ ᱦᱚᱸ ᱢᱤᱫ ᱨᱚᱠᱚᱢ ᱪᱮᱬᱮ ᱫᱚ ᱢᱮᱱᱟᱜ ᱟᱠᱟᱜ ᱠᱚᱣᱟ ᱡᱟᱦᱟᱸᱭ ᱠᱤ ᱵᱚᱱ ᱢᱮᱛᱟᱣ ᱠᱚ ᱠᱟᱱᱟ ᱯᱟᱨᱚᱣᱟ ᱠᱚ ᱜᱷᱟᱲᱣᱟ ᱠᱚ ᱠᱤᱥᱱᱤ ᱠᱚ ᱦᱚᱸ ᱠᱚ ᱛᱟᱦᱮᱱ ᱜᱮᱛᱟᱵᱚᱣᱟ ᱛᱚ ᱩᱱᱠᱩ ᱦᱚᱸ ᱟᱵᱚ ᱥᱟᱞᱟᱜ ᱛᱩᱞᱩᱡ ᱟᱠᱟᱱ ᱞᱮᱠᱟ ᱢᱮᱱᱟᱜ ᱟᱠᱟᱜ ᱠᱚᱣᱟ ᱩᱱᱠᱩ ᱫᱚ ᱵᱚᱛᱚᱨ ᱦᱚᱸ ᱵᱟᱠᱚ ᱵᱚᱛᱚᱨᱜᱼᱟ ᱟᱵᱚᱣᱟᱜ ᱚᱲᱟᱜ ᱠᱩᱰᱟᱹᱢ ᱥᱟᱛᱮ ᱠᱚᱨᱮᱜ ᱦᱚᱸ ᱠᱚ ᱛᱩᱠᱟᱹᱭᱟ ᱵᱟᱥᱟᱭᱟᱠᱚ ᱛᱟᱦᱮᱱ ᱟᱠᱚ ᱚᱱᱟᱛᱮ ᱩᱭᱦᱟᱹᱨᱟ ᱡᱮ ᱩᱱᱠᱩ ᱦᱚᱸ ᱟᱵᱚ ᱞᱮᱠᱟᱱᱟᱜ ᱥᱚᱢᱟᱡᱽ ᱥᱮᱨᱣᱟ ᱥᱟᱶ ᱛᱟᱦᱮᱱ ᱥᱟᱱᱟ ᱠᱚᱣᱟ